ᱥᱮᱫᱟᱭ ᱫᱚ ᱪᱟᱥ ᱠᱟᱹᱢᱤ ᱨᱮ ᱵᱮᱵᱚᱦᱟᱨ ᱦᱩᱭᱩᱜ ᱠᱟᱱ ᱛᱟᱦᱮᱸᱱᱟ ᱱᱚᱜ ᱚᱭ ᱰᱟᱝᱨᱟ ᱱᱟᱦᱮᱞ ᱜᱮ ᱟᱨ ᱱᱮᱛᱟᱨ ᱱᱟᱦᱟᱜ ᱡᱩᱜ ᱨᱮ ᱫᱚ ᱱᱚᱜ ᱚᱭ ᱵᱳᱭᱜᱟᱱᱤᱠ ᱯᱚᱫᱫᱤᱛᱤ ᱛᱮ ᱟᱭᱢᱟ ᱞᱮᱠᱟᱱ ᱡᱤᱱᱤᱥ ᱠᱚ ᱵᱮᱵᱚᱦᱟᱨ ᱮᱫᱟ ᱡᱮᱢᱚᱱ ᱛᱤᱦᱤᱧ ᱜᱟᱯᱟ ᱪᱟᱥ ᱠᱟᱹᱢᱤ ᱞᱟᱹᱜᱤᱫ ᱛᱮᱫᱚ ᱥᱤᱭᱳᱜ ᱞᱟᱹᱜᱤᱫ ᱛᱮ ᱞᱟᱦᱟ ᱡᱮᱢᱚᱱ ᱱᱟᱦᱮᱞ ᱵᱮᱵᱚᱦᱟᱨ ᱦᱩᱭᱩᱜ ᱠᱟᱱ ᱛᱟᱦᱮᱸᱱᱟ ᱢᱮᱱᱠᱷᱟᱱ ᱛᱤᱦᱤᱧ ᱜᱟᱯᱟ ᱫᱚ ᱴᱨᱟᱠᱴᱚᱨ ᱠᱚ ᱵᱮᱵᱚᱦᱟᱨ ᱮᱫᱟ ᱟᱨ ᱡᱮᱢᱚᱱ ᱦᱩᱲᱩ ᱜᱮᱫ ᱞᱟᱹᱜᱤᱫ ᱟᱵᱚ ᱦᱚᱲ ᱜᱮᱵᱚᱱ ᱜᱮᱫ ᱮᱫ ᱠᱟᱱ ᱛᱟᱦᱮᱸᱱᱟ ᱠᱤᱱᱛᱩ ᱛᱤᱦᱤᱧ ᱜᱟᱯᱟ ᱫᱚ ᱦᱩᱲᱩ ᱜᱮᱫ ᱞᱟᱹᱜᱤᱫ ᱦᱚᱸ ᱦᱩᱲᱩ ᱜᱮᱫ ᱢᱮᱥᱤᱱ ᱠᱚ ᱩᱰᱩᱝ ᱟᱠᱟᱫᱟ ᱚᱱᱟ ᱛᱮᱜᱮ ᱠᱚ ᱜᱮᱫ ᱮᱫᱟ ᱢᱮᱱᱠᱷᱟᱱ ᱞᱟᱦᱟ ᱠᱷᱚᱱᱟᱜ ᱰᱤᱯᱷᱟᱨᱮᱱᱥ ᱥᱮ ᱯᱷᱟᱨᱟᱠ ᱫᱚ ᱢᱮᱱᱟᱜᱼᱟ ᱞᱟᱦᱟ ᱡᱮᱢᱚᱱ ᱟᱵᱚ ᱫᱚ ᱡᱮᱢᱚᱱ ᱱᱟᱦᱮᱞ ᱛᱮᱜᱮ ᱵᱚᱱ ᱥᱤᱭᱳᱜ ᱠᱟᱱ ᱛᱟᱦᱮᱸᱱᱟ ᱛᱤᱦᱤᱧ ᱜᱟᱯᱟ ᱫᱚ ᱴᱨᱟᱠᱴᱟᱨ ᱩᱰᱩᱝ ᱟᱠᱟᱱᱟ ᱞᱟᱦᱟ ᱡᱮᱢᱚᱱ ᱟᱵᱚ ᱫᱚ ᱫᱟᱛᱨᱚᱢ ᱠᱚᱛᱮ ᱜᱮ ᱦᱩᱲᱩ ᱫᱚᱵᱚᱱ ᱜᱮᱫ ᱮᱫᱠᱟᱱ ᱛᱟᱦᱮᱸᱱᱟ ᱟᱨ ᱛᱤᱦᱤᱧ ᱜᱟᱯᱟ ᱫᱚ ᱱᱚᱜ ᱚᱭ ᱦᱩᱲᱩ ᱜᱮᱫ ᱢᱮᱥᱤᱱ ᱩᱰᱩᱝ ᱟᱠᱟᱱᱟ ᱤᱱᱟᱹᱜᱮ